ᱦᱮᱞᱳ ᱴᱳᱴᱳ ᱦᱮᱸ ᱤᱧ ᱢᱮᱱ ᱫᱟ ᱡᱚᱵᱟᱧ ᱢᱮᱱᱫᱟ ᱥᱟᱱᱛᱤᱱᱤᱠᱮᱛᱚᱱ ᱠᱷᱚᱱᱟᱜ ᱦᱮᱸ ᱤᱧ ᱜᱟᱯᱟ ᱨᱮᱞ ᱥᱴᱮᱥᱚᱱ ᱛᱮᱧ ᱪᱟᱞᱟᱜᱼᱟ ᱛᱚ ᱴᱳᱴᱳ ᱵᱷᱟᱲᱟ ᱪᱮᱫ ᱞᱮᱠᱟᱢ ᱦᱟᱛᱟᱣᱟ ᱦᱮᱸ ᱚᱱᱟᱫᱚ ᱟᱭᱢᱟ ᱰᱷᱮᱨᱮᱢ ᱞᱟᱹᱭᱮᱫᱟ ᱮᱠᱴᱩ ᱠᱚᱢ ᱧᱚᱜ ᱦᱟᱛᱟᱣ ᱢᱮ ᱜᱟᱯᱟ ᱳᱭ ᱛᱤᱱᱴᱮ ᱥᱚᱢᱚᱭ ᱥᱴᱮᱥᱮᱱ ᱯᱟᱞᱴᱮ ᱮ ᱢᱟᱱᱮ ᱯᱳᱣᱪᱷᱟᱜ ᱦᱩᱭᱩᱜ ᱛᱤᱧᱟᱹ ᱥᱴᱮᱥᱮᱱ ᱛᱤᱭᱟᱹᱜ ᱦᱩᱭᱩᱜ ᱛᱤᱧᱟᱹ ᱛᱤᱱ ᱵᱟᱡᱮᱨᱮ ᱤᱫᱤ ᱫᱟᱲᱮᱣᱟᱹᱧᱟᱹᱢ ᱳ ᱴᱷᱤᱠ ᱜᱮᱭᱟ ᱛᱟᱦᱚᱞᱮ ᱜᱟᱯᱟ ᱛᱟᱦᱚᱞᱮ ᱥᱚᱢᱚᱭ ᱨᱮ ᱦᱤᱡᱩᱜ ᱢᱮ ᱤᱧᱟᱹᱜ ᱚᱲᱟᱜ ᱛᱤᱱᱴᱟ ᱥᱚᱢᱚᱭ ᱮᱠᱫᱚᱢ ᱡᱮᱱᱚᱢ ᱯᱚᱣᱪᱷᱟ ᱥᱴᱮᱥᱚᱱ ᱨᱮ ᱴᱷᱤᱠ ᱜᱮᱭᱟ